ᱦᱮᱞᱳ ᱵᱟᱹᱵᱩ ᱚᱠᱟᱨᱮ ᱢᱮᱱᱟᱢᱟ ᱤᱧ ᱱᱚᱰᱮ ᱵᱮᱝᱠ ᱤᱧ ᱦᱮᱡ ᱟᱠᱟᱱᱟ ᱮᱠᱟᱣᱩᱱᱴ ᱨᱮ ᱟᱫᱷᱟᱨ ᱤᱧ ᱞᱤᱝᱠᱼᱟ ᱢᱮᱱᱛᱮ ᱟᱫᱚ ᱟᱫᱷᱟᱨ ᱠᱟᱨᱰ ᱵᱟᱹᱧ ᱟᱹᱜᱩ ᱛᱟᱨᱟ ᱠᱟᱜᱼᱟ ᱚᱱᱟᱧ ᱦᱤᱲᱤᱧ ᱠᱮᱜᱼᱟ ᱟᱫᱚ ᱟᱢ ᱚᱠᱟᱨᱮ ᱢᱮᱱᱟᱢᱟ ᱟᱫᱷᱟᱨ ᱠᱟᱨᱰ ᱦᱩᱱᱟᱹᱝ ᱟᱹᱜᱩ ᱦᱚᱴᱚᱣᱟᱹᱧ ᱠᱷᱟᱱ ᱤᱧ ᱦᱩᱱᱟᱹᱝ ᱮᱠᱟᱣᱩᱱᱴ ᱤᱧ ᱞᱤᱝᱠ ᱠᱮᱭᱟ ᱟᱢ ᱡᱩᱫᱤ ᱦᱩᱱᱟᱹᱝ ᱞᱚᱜᱚᱱ ᱫᱷᱟᱨᱟᱢ ᱟᱹᱜᱩ ᱞᱮᱠᱷᱟᱱ ᱤᱧ ᱚᱱᱟ ᱞᱚᱜᱚᱱ ᱫᱷᱟᱨᱟ ᱚᱱᱟ ᱠᱟᱹᱢᱤ ᱪᱟᱵᱟ ᱠᱟᱛᱮᱫ ᱨᱩᱣᱟᱹᱲᱤᱧ ᱢᱮᱱᱮᱫᱼᱟ ᱟᱫᱷᱟᱨ ᱠᱟᱨᱰ ᱟᱹᱜᱩ ᱛᱟᱨᱟ ᱠᱮᱭᱟᱢ ᱟᱫᱷᱟᱨ ᱠᱟᱨᱰ ᱢᱟᱱᱮ ᱮᱠᱟᱣᱩᱱᱴ ᱨᱤᱧ ᱞᱤᱝᱠ ᱠᱮᱭᱟ ᱮᱠᱟᱣᱩᱱᱴ ᱨᱮ ᱟᱫᱷᱟᱨ ᱠᱟᱨᱰ ᱵᱟᱹᱧ ᱞᱤᱝᱠ ᱮᱫ ᱠᱷᱟᱹᱛᱤᱨ ᱤᱧ ᱡᱟᱦᱟᱱᱟᱜ ᱠᱟᱹᱢᱤ ᱪᱮᱫ ᱦᱚᱸ ᱵᱟᱹᱧ ᱪᱤᱠᱟᱹ ᱫᱟᱲᱮᱭᱟᱜ ᱠᱟᱱᱟ ᱚᱱᱟᱜᱤᱧ ᱢᱮᱱᱮᱫᱼᱟ ᱟᱢ ᱡᱟᱦᱟᱸ ᱨᱮᱜᱮᱢ ᱛᱟᱦᱮᱱᱟ ᱟᱢ ᱟᱹᱰᱤ ᱩᱥᱟᱹᱨᱟ ᱟᱫᱷᱟᱨ ᱠᱟᱨᱰ ᱮᱢ ᱟᱹᱜᱩ ᱦᱚᱴᱚ ᱤᱧᱟᱹ ᱪᱤᱠᱟᱛᱮ ᱵᱟᱠᱷᱟᱱ ᱚᱱᱟ ᱵᱟᱠᱷᱟᱱ ᱪᱮᱫ ᱦᱚᱸ ᱛᱤᱧ ᱵᱟᱭ ᱜᱟᱱᱚᱜ ᱠᱟᱱᱟ ᱟᱫᱷᱟᱨ ᱠᱟᱨᱰ ᱤᱧ ᱞᱤᱝ ᱞᱮᱜᱼᱟ ᱮᱠᱟᱣᱩᱱᱴ ᱨᱮ ᱛᱚᱵᱮ ᱟᱱᱟᱝ ᱡᱟᱦᱟᱱᱟᱜ ᱤᱧ ᱪᱤᱠᱟᱹ ᱫᱟᱲᱮᱭᱟᱜᱼᱟ ᱟᱢ ᱡᱟᱦᱟᱸ ᱨᱮᱜᱮᱢ ᱛᱟᱦᱮᱱ ᱟᱹᱰᱤ ᱩᱥᱟᱹᱨᱟ ᱚᱱᱟ ᱟᱹᱜᱩ ᱠᱟᱛᱮᱢ ᱦᱤᱡᱩᱜᱼᱟ ᱞᱚᱜᱚᱱ ᱫᱷᱟᱨᱟ ᱪᱤᱠᱟᱹᱛᱮ ᱵᱟᱠᱷᱟᱱ ᱚᱱᱟ ᱵᱟᱠᱷᱟᱱ ᱪᱮᱫ ᱦᱚᱸ ᱵᱟᱭ ᱜᱟᱱᱚᱜ ᱠᱟᱱ ᱛᱤᱧᱟᱹ ᱠᱟᱹᱢᱤ ᱟᱢ ᱟᱹᱰᱤ ᱛᱩᱨᱟᱫ ᱚᱱᱟ ᱡᱤᱱᱤᱥᱴᱟ ᱟᱹᱜᱩ ᱠᱟᱛᱮᱢ ᱦᱤᱡᱩᱜᱼᱟ ᱟᱨ ᱤᱧ ᱴᱷᱮᱱ ᱥᱮᱴᱮᱨᱚᱜᱼᱟ ᱟᱢ ᱟᱹᱜᱩ ᱞᱮ ᱮᱱᱟᱝ ᱤᱧ ᱡᱟᱦᱟᱱᱟᱜ ᱠᱟᱹᱢᱤ ᱨᱮᱧ ᱞᱟᱜᱟᱣᱟ ᱛᱚᱵᱮ ᱤᱧ ᱯᱚᱭᱥᱟᱧ ᱧᱟᱢᱟ ᱟᱹᱰᱤ ᱞᱚᱜᱚᱱ ᱫᱷᱟᱨᱟ ᱥᱚᱢᱚᱭ ᱟᱨ ᱚᱱᱠᱟ ᱵᱟᱹᱱᱩᱜ ᱟᱱᱟ ᱟᱢ ᱡᱟᱦᱟᱸ ᱛᱤᱱᱟᱹᱜ ᱞᱚᱜᱚᱱᱮᱢ ᱟᱹᱜᱩᱭᱟ ᱩᱱᱟᱹᱜ ᱞᱚᱜᱚᱱᱤᱧ ᱠᱚᱨᱣ ᱠᱟᱛᱮᱫ ᱚᱱᱟ ᱫᱚᱧ ᱨᱩᱣᱟᱹᱲᱟ ᱚᱻ ᱴᱷᱤᱠ ᱜᱮᱭᱟ ᱛᱚᱵᱮ ᱢᱟ ᱤᱱᱠᱟᱹ ᱜᱮ